ᱤᱧ ᱴᱤᱼᱥᱟᱨᱴ ᱤᱧ ᱠᱤᱨᱤᱧ ᱞᱮᱫᱟ ᱚᱱᱟ ᱴᱤᱼᱥᱟᱨᱴ ᱠᱤᱨᱤᱧ ᱠᱟᱛᱮᱫ ᱟᱹᱰᱤᱧ ᱠᱩᱥᱤᱭᱟᱜ ᱦᱚᱨᱚᱜ ᱵᱟᱲᱟ ᱟᱹᱰᱤ ᱪᱮᱦᱨᱟ ᱟᱹᱰᱤ ᱢᱚᱡᱟ ᱟᱹᱰᱤ ᱨᱟᱹᱥᱠᱟᱹ ᱟᱹᱭᱠᱟᱹᱜ ᱠᱟᱱᱟ ᱟᱹᱰᱤ ᱱᱟᱯᱟᱭ ᱜᱮᱭᱟ ᱤᱧᱟᱹᱜ ᱥᱟᱹᱭᱤᱡᱽ ᱨᱮ ᱦᱩᱭᱩᱜ ᱠᱟᱱᱟ ᱟᱹᱰᱤ ᱪᱮᱦᱨᱟ ᱤᱧᱟᱹᱜ ᱦᱚᱲᱢᱚ ᱥᱟᱶ ᱯᱷᱤᱴᱤᱝᱼᱚᱜ ᱠᱟᱱᱟ ᱜᱟᱱᱚᱜ ᱠᱟᱱᱟ ᱦᱚᱨᱚᱜ ᱨᱮ ᱟᱨ ᱞᱩᱜᱽᱲᱤ ᱦᱚᱸ ᱟᱹᱰᱤ ᱱᱟᱯᱟᱭ ᱜᱮᱭᱟ ᱟᱹᱰᱤ ᱵᱷᱟᱹᱜᱤ ᱜᱮᱭᱟ ᱠᱟᱹᱴᱤᱡᱦᱚᱸ ᱵᱟᱭ ᱠᱷᱟᱨᱟᱯᱟ ᱡᱚᱛᱚᱣᱟᱜ ᱴᱷᱤᱠᱜᱮ ᱟᱹᱰᱤ ᱴᱷᱤᱠ ᱥᱤᱛᱩᱝ ᱠᱚᱨᱮ ᱰᱷᱮᱨ ᱵᱟ ᱡᱚᱛᱚ ᱫᱤᱱ ᱨᱮᱜᱮ ᱤᱭᱟᱹ ᱨᱮᱜᱮ ᱜᱟᱱᱚᱜ ᱠᱟᱱᱟ ᱠᱟᱹᱴᱤᱡᱦᱚᱸ ᱵᱟᱭ ᱢᱟᱱᱮ ᱠᱚᱨᱮ ᱨᱚᱝ ᱠᱚᱦᱚᱸ ᱵᱟᱭ ᱪᱷᱟᱰᱟᱜ ᱠᱟᱱᱟ ᱟᱨ ᱟᱹᱰᱤ ᱢᱩᱞᱟᱭᱚᱢ ᱜᱮᱭᱟ ᱥᱚᱯᱷᱴ ᱜᱮᱭᱟ ᱞᱩᱜᱽᱲᱤ ᱛᱮᱫ ᱚᱱᱟᱛᱮ ᱫᱚᱢᱮᱧ ᱠᱩᱥᱤ ᱠᱟᱜᱼᱟ ᱟᱨ ᱡᱚᱛᱚᱣᱟᱜ ᱨᱮᱜᱮ ᱴᱷᱤᱠ ᱜᱮ ᱧᱮᱞᱚᱜ ᱠᱟᱱᱛᱤᱧᱟᱹ ᱚᱱᱟᱛᱮ ᱮᱠᱫᱚᱢ ᱠᱩᱥᱤᱛᱮ ᱟᱹᱰᱤ ᱨᱟᱹᱥᱠᱟᱹᱧ ᱵᱩᱡᱷᱟᱣᱮᱫᱟ ᱟᱨ ᱟᱨᱦᱚᱸ ᱩᱭᱦᱟᱹᱨ ᱠᱮᱭᱟ ᱱᱚᱝᱠᱟᱱ ᱴᱤᱼᱥᱟᱨᱴ ᱜᱤᱧ ᱦᱟᱛᱟᱣᱟ ᱱᱚᱝᱠᱟᱱ ᱞᱩᱜᱽᱲᱤ ᱜᱤᱧ ᱦᱟᱛᱟᱣᱟ ᱚᱱᱟ ᱠᱚᱣᱟᱞᱤᱴᱤ ᱵᱟᱞᱟ ᱞᱩᱜᱽᱲᱤᱧ ᱠᱤᱨᱤᱧᱟ ᱫᱚᱢᱮᱧ ᱠᱩᱥᱤ ᱟᱠᱟᱱᱟ ᱠᱚᱣᱟᱞᱤᱴᱤ ᱵᱟᱞᱟ ᱞᱩᱜᱽᱲᱤᱡ ᱟᱨ ᱠᱟᱞᱟᱨ ᱦᱚᱸ ᱵᱟᱭ ᱩᱰᱩᱠᱚᱜ ᱠᱟᱱᱟ ᱚᱱᱟᱛᱮ ᱟᱹᱰᱤ ᱠᱩᱥᱤᱧ ᱵᱩᱡᱷᱟᱹᱣᱮᱫᱟ ᱟᱨ ᱚᱱᱟ ᱠᱟᱞᱟᱨ ᱦᱚᱸ ᱤᱧ ᱯᱷᱮᱵᱽᱨᱤᱴ ᱠᱟᱞᱟᱨ ᱠᱟᱱ ᱛᱤᱧᱟ ᱚᱱᱟᱛᱮ ᱤᱧᱟᱹᱜ ᱯᱩᱨᱟᱹ ᱢᱚᱱ ᱠᱚ ᱠᱩᱥᱤ ᱟᱠᱟᱱᱟ ᱟᱹᱰᱤ ᱨᱟᱹᱥᱠᱟᱹᱧ ᱵᱩᱡᱷᱟᱹᱣᱮᱫᱟ ᱚᱱᱟᱛᱮ ᱟᱨᱦᱚᱸᱧ ᱩᱭᱦᱟᱹᱨᱟ ᱱᱚᱝᱠᱟᱱᱟᱜ ᱜᱤᱧ ᱦᱟᱛᱟᱣᱟ ᱦᱟᱸᱜ ᱱᱮᱠᱥᱴ ᱴᱟᱭᱤᱢ ᱨᱮ ᱦᱤᱡᱩᱜ ᱠᱟᱱ ᱥᱚᱢᱚᱭ ᱦᱚᱸ ᱢᱚᱱᱮ ᱠᱟᱛᱮᱫ ᱦᱚᱸ